ᱟᱢ ᱪᱮᱫ ᱛᱤᱥ ᱦᱚᱸ ᱩᱥᱩᱞ ᱵᱚᱛᱚᱨᱚᱜᱼᱟᱢ ᱥᱟᱜᱟᱲ ᱠᱟᱨᱟᱣ ᱚᱠᱛᱚ ᱪᱮᱫ ᱪᱮᱫ ᱛᱤᱥ ᱦᱚᱸ ᱵᱚᱛᱚᱨ ᱵᱟᱝᱠᱷᱟᱱ ᱮᱲᱟᱣ ᱠᱟᱛᱮᱫ ᱨᱟᱠᱟᱵ ᱦᱩᱭ ᱟᱠᱟᱱ ᱛᱟᱢᱟ ᱤᱧ ᱫᱚ ᱵᱚᱛᱚᱨ ᱫᱚ ᱤᱧᱟᱹᱜ ᱫᱚ ᱛᱟᱦᱮᱸᱠᱟᱱᱟ ᱰᱩᱵᱟᱹ ᱫᱟᱜ ᱨᱮ ᱟᱞᱮ ᱥᱮᱫ ᱫᱚ ᱜᱟᱰᱟ ᱢᱮᱱᱟᱜᱼᱟ ᱟᱹᱰᱤ ᱞᱟᱹᱴᱩ ᱞᱟᱹᱴᱩ ᱰᱩᱵᱟᱹᱭᱟ ᱛᱚ ᱚᱱᱟ ᱰᱩᱵᱟᱹ ᱨᱮ ᱜᱤᱧ ᱰᱟᱹᱵᱨᱟᱹᱜ ᱢᱮᱱᱛᱤᱧ ᱯᱷᱮᱰ ᱞᱮᱱᱟ ᱛᱚ ᱯᱟᱭᱨᱟᱜ ᱫᱚ ᱵᱟᱹᱧ ᱵᱟᱰᱟᱭᱠᱟᱱ ᱛᱟᱦᱮᱱ ᱛᱮ ᱤᱧ ᱫᱩᱧ ᱩᱱᱩᱢᱚᱜ ᱠᱟᱱ ᱛᱟᱦᱮᱱ ᱨᱮ ᱩᱱ ᱡᱚᱠᱷᱚᱱ ᱜᱮ ᱟᱹᱰᱤ ᱡᱳᱨᱜᱤᱧ ᱵᱚᱛᱚᱨ ᱞᱮᱱᱟ ᱛᱚ ᱵᱷᱟᱜᱽᱜᱳ ᱵᱷᱟᱞᱚ ᱢᱤᱫ ᱦᱚᱲᱮ ᱛᱟᱦᱮᱸᱠᱟᱱᱟ ᱤᱧ ᱥᱟᱶ ᱨᱮ ᱟᱫᱚ ᱧᱮᱞᱧᱟᱢ ᱠᱟᱛᱮᱫᱼᱮ ᱩᱱᱤ ᱜᱮ ᱚᱣᱟᱨ ᱠᱤᱫᱤᱧᱟᱭ ᱟᱨ ᱚᱣᱟᱨ ᱠᱟᱛᱮᱫ ᱟᱹᱰᱤ ᱜᱟᱱ ᱩᱱᱤ ᱥᱟᱨᱦᱟᱣᱤᱧ ᱮᱢᱟᱣᱟᱫᱮᱭᱟ ᱟᱨ ᱤᱱᱟᱹ ᱠᱷᱚᱱ ᱟᱨᱦᱚᱸ ᱚᱱᱠᱟ ᱜᱮ ᱢᱤᱫ ᱡᱚᱠᱷᱚᱱ ᱞᱟᱦᱟ ᱫᱚ ᱵᱟᱝᱢᱟ ᱠᱚ ᱞᱟᱹᱭᱟ ᱵᱚᱞᱮ ᱵᱷᱩᱛ ᱵᱚᱸᱜᱟ ᱠᱚ ᱛᱟᱦᱮᱱᱟᱥᱮ ᱪᱤᱞᱤ ᱠᱚ ᱛᱚ ᱩᱱᱠᱩ ᱤᱧᱟᱹᱜ ᱢᱚᱱᱮ ᱨᱮ ᱢᱤᱫᱴᱮᱱ ᱟᱛᱛᱚᱵᱤᱥᱥᱟᱹᱥ ᱛᱟᱦᱮᱸᱠᱟᱱᱟ ᱛᱚ ᱰᱟᱦᱟᱨ ᱛᱮ ᱥᱮᱱᱚᱜ ᱚᱠᱛᱮ ᱨᱮ ᱢᱤᱫᱴᱟᱝ ᱫᱟᱨᱮ ᱨᱮ ᱵᱷᱩᱛᱮ ᱵᱟᱝᱫᱚ ᱪᱤᱞᱤᱭ ᱨᱩᱠᱩᱣᱟᱫᱤᱧᱟ ᱛᱚ ᱩᱱ ᱡᱚᱠᱷᱟᱱ ᱟᱹᱰᱤ ᱡᱳᱨᱤᱧ ᱵᱚᱛᱚᱨ ᱞᱮᱱᱟ ᱩᱱ ᱡᱚᱠᱷᱟᱱ ᱤᱧ ᱛᱮ ᱚᱸᱰᱮ ᱠᱷᱚᱱ ᱫᱟᱹᱫᱟᱧᱲ ᱜᱮ ᱵᱟᱹᱧ ᱫᱟᱲᱮᱣᱟᱫᱟ ᱚᱸᱰᱮ ᱜᱤᱧ ᱚᱜᱽᱜᱮᱭᱟᱱᱼᱮᱱᱟ ᱵᱷᱤᱸᱫᱟᱹᱲᱱᱟᱹᱧ ᱛᱟᱯᱚᱨᱮ ᱵᱟᱹᱭ ᱵᱟᱹᱭ ᱛᱮ ᱟᱹᱰᱤ ᱢᱟᱱᱮ ᱯᱚᱨᱮᱧᱚᱜ ᱛᱮ ᱫᱤᱥᱟᱹ ᱠᱟᱛᱮᱫ ᱤᱧᱛᱮᱧ ᱚᱪᱚᱜᱼᱮᱱᱟ